ᱦᱮᱞᱳ ᱰᱟᱭᱵᱷᱟᱨ ᱵᱟᱵᱩ ᱟᱢ ᱯᱷᱟᱸᱠᱟ ᱢᱮᱱᱟᱜ ᱢᱮᱭᱟ ᱤᱧ ᱵᱷᱟᱹᱛ ᱠᱩᱱᱰᱟ ᱠᱷᱚᱱ ᱥᱚᱢᱵᱷᱩᱧ ᱞᱟᱹᱭ ᱮᱫᱟ ᱟᱪᱪᱷᱟ ᱯᱷᱟᱸᱠᱟ ᱢᱮᱱᱟᱜ ᱢᱮ ᱠᱷᱟᱱ ᱟᱞᱮ ᱪᱟᱴᱴᱟ ᱥᱩᱢᱟᱹᱭ ᱟᱞᱮ ᱵᱷᱟᱹᱛ ᱠᱩᱱᱰᱟ ᱛᱮᱢ ᱦᱤᱡᱩᱜᱼᱟ ᱦᱮᱸ ᱦᱮᱸ ᱛᱚᱵᱮᱧ ᱫᱚᱦᱚᱭᱮᱫᱟ ᱴᱷᱤᱠᱜᱮᱭᱟ